ᱠᱟᱨᱩ ᱵᱤᱨᱤᱫ ᱨᱮᱫᱚ ᱟᱹᱰᱤ ᱜᱟᱱ ᱯᱷᱳᱴᱳ ᱥᱟᱢᱟᱱ ᱵᱚᱱ ᱟᱯᱞᱳᱰᱟ ᱟᱨ ᱵᱚᱱ ᱚᱱᱞᱟᱭᱤᱱ ᱵᱚᱱ ᱥᱮᱞ ᱫᱟᱲᱮᱭᱟᱜᱼᱟ ᱞᱮᱠᱤᱱ ᱚᱱᱠᱟ ᱜᱮ ᱟᱹᱰᱤ ᱜᱟᱱ ᱥᱟᱢᱟᱱ ᱢᱮᱱᱟᱜ ᱜᱮᱭᱟ ᱡᱟᱦᱟᱸ ᱚᱱᱞᱟᱭᱤᱱ ᱛᱮ ᱟᱵᱚ ᱵᱟᱵᱚᱱ ᱟᱹᱠᱷᱨᱤᱧ ᱫᱟᱲᱮᱭᱟᱜᱼᱟ ᱡᱮᱭᱥᱮ ᱯᱟᱨᱠᱚᱢ ᱯᱟᱨᱠᱚᱢ ᱚᱱᱟ ᱟᱹᱰᱤ ᱦᱮᱵᱷᱤ ᱜᱮ ᱛᱟᱦᱮᱱᱟ ᱟᱨ ᱚᱱᱟ ᱚᱱᱞᱟᱭᱤᱱ ᱛᱮ ᱦᱟᱱᱮ ᱦᱟᱸᱰᱮ ᱵᱟᱝᱜᱮᱢ ᱵᱷᱮᱡᱟ ᱫᱟᱲᱮᱭᱟᱜᱼᱟ ᱚᱱᱟ ᱪᱤᱠᱟᱹ ᱚᱱᱟ ᱫᱚ ᱟᱵᱚ ᱚᱱᱠᱟᱱ ᱥᱟᱢᱟᱱ ᱠᱚᱫᱚ ᱟᱵᱚ ᱵᱟᱝᱜᱮ ᱟᱹᱠᱷᱨᱤᱧ ᱫᱟᱲᱮᱭᱟᱜᱼᱟ ᱚᱱᱞᱟᱭᱤᱱ ᱛᱮᱫᱚ ᱟᱨ ᱯᱷᱳᱴᱳ ᱠᱚᱫᱚ ᱡᱟᱦᱟᱱᱟᱜ ᱦᱩᱰᱤᱧ ᱦᱩᱰᱤᱧ ᱥᱟᱢᱟᱱ ᱫᱚ ᱯᱷᱚᱴᱳ ᱨᱮ ᱟᱯᱞᱳᱰ ᱠᱟᱛᱮᱫ ᱟᱹᱠᱷᱟᱨᱤᱧ ᱚᱱᱞᱟᱭᱤᱱ ᱜᱟᱱᱚᱜᱼᱟ